ᱦᱮᱸ ᱤᱧ ᱦᱚᱧ ᱨᱤᱠᱟᱹᱭᱮᱫᱟ ᱥᱮ ᱤᱧ ᱦᱚᱧ ᱠᱷᱚᱡᱽ ᱫᱟ ᱡᱮ ᱤᱧ ᱦᱚᱸ ᱡᱮᱢᱚᱱ ᱦᱟᱹᱠᱩ ᱥᱟᱵ ᱠᱟᱛᱮᱫ ᱤᱧ ᱥᱚᱝᱥᱟᱨ ᱠᱮᱫᱟ ᱥᱮ ᱤᱧ ᱠᱷᱟᱸᱰᱟᱣ ᱠᱮᱫᱟ ᱤᱱᱟᱹᱜ ᱫᱤᱱ ᱡᱤᱭᱚᱱ ᱛᱟᱭᱚᱢ ᱫᱟᱨᱟᱢ ᱛᱟᱭᱚᱢ ᱯᱤᱲᱦᱤ ᱩᱱᱠᱩ ᱦᱚᱸ ᱡᱮᱢᱚᱱ ᱚᱱᱠᱟ ᱜᱮ ᱦᱟᱹᱠᱩ ᱵᱮᱵᱚᱥᱟ ᱠᱚ ᱮᱦᱚᱵ ᱢᱟ ᱥᱮᱠᱚ ᱪᱟᱞᱟᱣ ᱢᱟ ᱦᱟᱹᱠᱩ ᱵᱮᱵᱚᱥᱟ ᱞᱮᱠᱷᱟᱱ ᱚᱱᱮᱠ ᱠᱤᱪᱷᱩ ᱞᱟᱵᱷ ᱡᱚᱱᱚᱠ ᱞᱟᱵᱷ ᱢᱮᱱᱟᱜᱼᱟ ᱟᱭᱢᱟ ᱴᱟᱠᱟᱢ ᱧᱟᱢ ᱫᱟᱲᱮᱭᱟᱜᱼᱟ ᱦᱟᱠᱩ ᱪᱟᱥ ᱠᱷᱚᱱ ᱢᱚᱡᱽ ᱛᱮ ᱢᱟᱱᱮ ᱡᱩᱫᱤ ᱟᱢ ᱡᱩᱫᱤ ᱦᱟᱹᱠᱩ ᱪᱟᱥᱛᱮ ᱟᱹᱥᱩᱞᱚᱜ ᱨᱮᱭᱟᱜ ᱡᱩᱫᱤ ᱢᱟᱱᱮ ᱜᱚᱴᱟᱣᱟᱠᱟᱜ ᱠᱷᱟᱱ ᱛᱟᱦᱚᱞᱮ ᱟᱢ ᱯᱩᱠᱷᱨᱤ ᱢᱤᱫᱴᱟᱝ ᱞᱟᱹᱴᱩ ᱯᱩᱠᱷᱨᱤ ᱦᱟᱛ ᱦᱩᱭᱩᱜ ᱛᱟᱢᱟ ᱦᱟᱛ ᱠᱟᱛᱮᱫ ᱚᱱᱟ ᱨᱮ ᱯᱨᱚᱛᱷᱚᱢ ᱨᱮ ᱟᱢ ᱫᱟᱜ ᱥᱟᱯᱷᱟᱭ ᱦᱩᱭᱩᱜ ᱛᱟᱢᱟ ᱫᱟᱜ ᱥᱟᱯᱷᱟ ᱞᱟᱹᱜᱤᱫ ᱪᱮᱫ ᱠᱚ ᱞᱟᱜᱟᱜᱼᱟ ᱫᱟᱜ ᱥᱟᱯᱷᱟᱭ ᱞᱟᱹᱜᱤᱫ ᱯᱨᱚᱛᱷᱚᱢᱚᱛᱚ ᱯᱨᱚᱛᱷᱚᱢ ᱨᱮᱫᱚ ᱞᱟᱜᱟᱜᱼᱟ ᱞᱟᱦᱟᱨᱮ ᱪᱩᱱ ᱞᱟᱜᱟᱜᱼᱟ ᱞᱟᱜᱟᱣ ᱠᱟᱛᱮᱫ ᱫᱟᱜ ᱥᱟᱯᱷᱟ ᱠᱟᱛᱮᱫ ᱛᱟᱨᱯᱚᱨᱮ ᱦᱟᱹᱠᱩ ᱟᱲᱟᱜ ᱠᱚ ᱦᱩᱭᱩᱜᱼᱟ ᱦᱟᱹᱠᱩ ᱟᱲᱟᱜ ᱠᱟᱛᱮᱫ ᱩᱱᱠᱩ ᱡᱚᱢᱟᱜ ᱠᱚ ᱮᱢᱟᱣᱟᱠᱚ ᱦᱩᱭᱩᱜᱼᱟ ᱛᱟᱨᱯᱚᱨᱮ ᱡᱚᱢᱟᱜ ᱮᱢ ᱠᱟᱛᱮᱫ ᱩᱱᱠᱩ ᱦᱟᱨᱟ ᱚᱪᱚ ᱠᱚ ᱦᱩᱭᱩᱜᱼᱟ ᱦᱟᱨᱟ ᱚᱪᱚ ᱠᱟᱛᱮᱫ ᱟᱹᱠᱷᱨᱤᱧ ᱦᱩᱭᱩᱜᱼᱟ ᱛᱟᱨᱯᱚᱨᱮ ᱟᱢ ᱠᱤᱪᱷᱩ ᱩᱱᱠᱩ ᱠᱷᱚᱱ ᱴᱟᱠᱟ ᱟᱢᱮᱢ ᱨᱚᱡᱽᱜᱟᱨ ᱫᱟᱲᱮᱭᱟᱜᱼᱟ ᱥᱮ ᱦᱩᱭᱩᱜᱼᱟ ᱟᱨ ᱤᱧᱤᱧ ᱟᱥᱚᱜᱼᱟ ᱛᱟᱭᱚᱢ ᱫᱟᱨᱟᱢ ᱡᱮᱢᱚᱱ ᱱᱚᱝᱠᱟ ᱜᱮ ᱡᱮ ᱡᱮ ᱦᱟᱹᱠᱩ ᱪᱟᱥ ᱠᱟᱛᱮ ᱡᱮᱱᱚ ᱴᱟᱠᱟ ᱠᱚ ᱤᱱᱠᱟᱢ ᱫᱟᱲᱮᱜ ᱢᱟ ᱚᱱᱟᱜᱮ ᱤᱧᱤᱧ ᱟᱥᱚᱜᱼᱟ